ᱟᱵᱚᱣᱟᱜ ᱥᱚᱝᱵᱤᱫᱷᱟᱱ ᱫᱚ ᱥᱤᱨᱤᱯᱚᱛᱤ ᱴᱩᱰᱩᱭ ᱚᱞ ᱟᱠᱟᱜᱼᱟ ᱥᱚᱝᱵᱤᱫᱷᱟᱱ ᱫᱚ ᱦᱩᱭᱩᱜ ᱠᱟᱱᱟ ᱴᱚᱞᱟ ᱨᱮᱭᱟᱜ ᱵᱤᱪᱟᱹᱨ ᱟᱪᱟᱨ ᱠᱚ ᱚᱸᱰᱮ ᱠᱚ ᱯᱷᱚᱭ ᱥᱟᱞᱟᱭᱟ ᱚᱱᱟ ᱥᱚᱝᱵᱤᱫᱷᱟᱱ ᱫᱚ ᱦᱩᱭᱩᱜᱼᱟ ᱟᱵᱚ ᱫᱚ ᱴᱚᱞᱟ ᱯᱟᱲᱟᱨᱮ ᱡᱟᱦᱟᱱᱟᱜ ᱚᱥᱩᱵᱤᱫᱷᱟ ᱠᱚ ᱦᱩᱭᱩᱜᱼᱟ ᱚᱱᱟ ᱨᱮᱭᱟᱜ ᱠᱚ ᱵᱤᱪᱟᱹᱨ ᱟᱪᱟᱨ ᱟᱠᱚ ᱟᱵᱚ ᱫᱚ ᱫᱤᱠᱩ ᱡᱮ ᱯᱩᱞᱤᱥ ᱴᱷᱮᱱ ᱫᱚ ᱵᱟᱠᱚ ᱪᱟᱞᱟᱜᱼᱟ ᱟᱵᱚ ᱫᱚ ᱢᱟᱹᱡᱷᱤ ᱢᱚᱬᱮ ᱦᱚᱲ ᱠᱚ ᱢᱮᱱᱟᱜ ᱠᱚᱣᱟ ᱩᱱᱠᱩ ᱜᱮᱠᱚ ᱯᱷᱚᱭᱥᱟᱞᱟᱭᱟ ᱱᱚᱣᱟ ᱠᱚᱫᱚ ᱡᱟᱦᱟᱱᱟᱜ ᱜᱮ ᱚᱲᱟᱜ ᱠᱚᱨᱮ ᱱᱮᱭᱟᱣ ᱛᱟᱯᱟᱢᱚᱜᱼᱟ ᱠᱚ ᱠᱷᱟᱹᱯᱟᱹᱨᱤᱭᱟᱹ ᱠᱚ ᱚᱱᱟ ᱫᱚ ᱫᱤᱠᱩ ᱫᱚ ᱫᱤᱠᱩ ᱴᱷᱮᱱ ᱫᱚ ᱵᱟᱠᱚ ᱪᱟᱞᱟᱜᱼᱟ ᱥᱚᱢᱟᱡᱽ ᱨᱮᱜᱮ ᱟᱛᱳ ᱢᱚᱬᱮ ᱦᱚᱲ ᱠᱚᱠᱚ ᱡᱟᱣᱨᱟ ᱠᱚᱣᱟ ᱟᱨ ᱚᱸᱰᱮ ᱜᱮᱠᱚ ᱵᱮᱥᱚᱜᱼᱟ ᱵᱟᱹᱲᱤᱡᱟᱜ ᱠᱚ ᱞᱟᱹᱭᱟᱠᱚᱣᱟ ᱟᱨ ᱤᱭᱟᱹ